ᱟᱞᱮ ᱫᱚ ᱱᱚᱣᱟ ᱜᱤᱥᱥᱚ ᱠᱟᱞ ᱨᱮᱫᱚ ᱵᱚᱞᱮ ᱪᱟᱥᱼᱵᱟᱥ ᱟᱞᱮ ᱛᱚ ᱟᱵᱚ ᱦᱚᱲ ᱵᱚᱭᱦᱟ ᱫᱚ ᱚᱠᱟ ᱚᱠᱟ ᱜᱤᱥᱥᱚᱠᱟᱞ ᱵᱚᱨᱥᱟ ᱠᱟᱞᱨᱮ ᱪᱮᱫ ᱪᱮᱫ ᱠᱚᱵᱚᱱ ᱪᱟᱥᱟ ᱚᱱᱟ ᱵᱟᱲᱟᱭ ᱞᱟᱹᱠᱛᱤ ᱠᱟᱱᱟ ᱡᱮᱢᱚᱱ ᱜᱤᱥᱥᱚᱠᱟᱞ ᱨᱮᱫᱚ ᱟᱞᱮ ᱰᱚ ᱥᱤᱛᱩᱝ ᱫᱤᱱ ᱛᱤᱞᱢᱤᱧ ᱠᱚᱠᱚ ᱮᱨᱟ ᱜᱩᱦᱩᱢ ᱠᱚᱠᱚ ᱮᱨᱟ ᱟᱵᱟᱨ ᱤᱱᱟᱹ ᱠᱷᱟᱱᱜᱮ ᱵᱚᱨᱥᱟᱠᱟᱞ ᱦᱤᱡᱩᱜ ᱛᱟᱵᱳᱱᱟ ᱵᱚᱨᱥᱟ ᱠᱟᱞ ᱫᱚ ᱵᱟᱹᱫ ᱵᱟᱹᱭᱦᱟᱹᱲ ᱫᱟᱜᱛᱮ ᱯᱮᱨᱮᱡᱚᱜ ᱛᱟᱵᱳᱱᱟ ᱟᱨ ᱜᱟᱹᱪᱷᱤ ᱠᱚ ᱛᱩᱫ ᱠᱟᱛᱮᱜ ᱦᱩᱲᱩ ᱵᱚ ᱨᱚᱦᱚᱭᱟ ᱟᱵᱟᱨ ᱱᱚᱛᱮ ᱵᱚᱱ ᱦᱤᱡᱩᱜ ᱠᱟᱱᱟ ᱥᱚᱨᱚᱛ ᱠᱟᱞ ᱨᱮᱫᱚ ᱪᱮᱫ ᱵᱚᱱ ᱠᱟᱹᱢᱤᱭᱟ ᱱᱚᱜᱼᱚᱭ ᱦᱳᱲᱳ ᱠᱚ ᱡᱟᱦᱟᱸ ᱠᱚᱵᱚᱱ ᱨᱚᱦᱚᱭ ᱠᱟᱜ ᱦᱮᱲᱦᱮᱫ ᱟᱵᱚ ᱟᱵᱟᱨ ᱫᱮᱵᱤ ᱵᱚᱸᱜᱟ ᱠᱚ ᱥᱮᱴᱮᱨᱚᱜᱼᱟ ᱟᱵᱟᱨ ᱱᱤᱭᱟᱹ ᱦᱮᱢᱚᱱᱛᱚᱠᱟᱞ ᱫᱚ ᱟᱵᱚ ᱫᱚ ᱟᱹᱰᱤ ᱨᱟᱵᱟᱝ ᱫᱤᱱ ᱠᱟᱱ ᱛᱟᱵᱳᱱᱟ ᱟᱫᱚ ᱨᱟᱵᱟᱝᱛᱮ ᱪᱮᱫ ᱵᱚᱱ ᱪᱤᱠᱟᱹᱭᱟ ᱨᱟᱵᱟᱝ ᱛᱮᱫᱚ ᱥᱟᱠ ᱥᱚᱵᱡᱤᱜᱮ ᱡᱟ ᱨᱚᱦᱚᱭ ᱜᱟᱱᱚᱜ ᱤᱱᱟᱹ ᱜᱮᱵᱚᱱ ᱨᱚᱦᱚᱭᱟ ᱟᱨ ᱵᱚᱥᱚᱱᱛᱚ ᱠᱟᱞ ᱫᱚ ᱯᱷᱟᱹᱜᱩᱱ ᱵᱚᱸᱜᱟ ᱡᱮᱴᱟ ᱵᱚᱱ ᱢᱮᱛᱟᱜ ᱠᱟᱱ ᱡᱮᱴᱟ ᱵᱚᱱ ᱢᱮᱛᱟᱜ ᱠᱟᱱ ᱯᱷᱟᱹᱜᱩᱣᱟᱹ ᱦᱚᱲᱛᱮ ᱚᱱᱟ ᱠᱚ ᱦᱩᱭᱩᱜᱼᱟ ᱱᱤᱭᱟᱹ